ᱤᱥᱤᱱ ᱞᱟᱹᱜᱤᱫ ᱤᱧᱟᱹᱜ ᱠᱩᱥᱤᱭᱟᱜ ᱫᱚ ᱦᱩᱭᱩᱜ ᱠᱟᱱᱟ ᱫᱟᱠᱟ ᱟᱨ ᱩᱛᱩ ᱪᱮᱫᱟᱜ ᱥᱮ ᱫᱟᱠᱟ ᱩᱛᱩ ᱫᱚᱧ ᱠᱩᱥᱤᱭᱟᱜᱼᱟ ᱡᱮ ᱫᱟᱠᱟ ᱩᱛᱩᱧ ᱤᱥᱤᱱ ᱞᱮᱠᱷᱟᱡ ᱤᱧᱟᱹᱧ ᱞᱟᱡ ᱵᱤ ᱛᱟᱸᱦᱮᱱᱟ ᱟᱨ ᱞᱟᱡ ᱵᱤ ᱛᱟᱸᱦᱮᱱ ᱢᱟᱱᱮ ᱤᱧ ᱡᱳᱨ ᱤᱧ ᱟᱹᱭᱠᱟᱣᱟ ᱟᱨ ᱡᱳᱨ ᱛᱟᱸᱦᱮ ᱢᱟᱱᱮ ᱡᱟᱸᱦᱟᱱᱟᱜ ᱠᱚᱧ ᱠᱟᱹᱢᱤ ᱫᱟᱲᱮᱭᱟᱜᱼᱟ ᱥᱮ ᱡᱟᱸᱦᱟ ᱛᱤᱧ ᱪᱟᱞᱟᱣ ᱫᱟᱲᱮᱭᱟᱜᱼᱟ ᱦᱚᱲᱢᱚ ᱠᱚ ᱢᱚᱸᱡ ᱜᱤᱧ ᱵᱩᱡᱷᱟᱹᱣᱟ ᱚᱱᱟ ᱞᱟᱹᱜᱤᱫ ᱜᱤᱧ ᱠᱩᱥᱤᱭᱟᱜᱼᱟ